ᱟᱵᱚᱣᱟᱜ ᱱᱚᱜ ᱚᱭ ᱡᱟᱦᱟᱸ ᱯᱚᱨᱚᱵᱮᱢ ᱞᱟᱹᱭ ᱠᱮᱫᱟ ᱟᱨ ᱚᱱᱟ ᱯᱚᱨᱚᱵ ᱠᱚᱨᱮᱫᱚ ᱪᱮᱫᱠᱚᱯᱮ ᱤᱥᱤᱱ ᱵᱟᱥᱟᱝᱟ ᱦᱮᱸ ᱱᱚᱶᱟ ᱯᱚᱨᱚᱵ ᱨᱮᱫᱚ ᱢᱮᱱᱠᱷᱟᱱ ᱯᱟᱹᱦᱤᱞ ᱫᱤᱱ ᱫᱚ ᱩᱢᱫᱤᱱ ᱠᱟᱱᱟ ᱮᱱᱦᱤᱞᱚᱜ ᱫᱚ ᱰᱟᱹᱵᱨᱟᱹ ᱥᱟᱯᱷᱟ ᱵᱟᱲᱟ ᱠᱟᱛᱮᱫ ᱡᱮ ᱡᱟᱦᱟᱸᱭᱟᱜ ᱜᱮ ᱡᱮᱢᱚᱱ ᱠᱩᱲᱟᱹᱜ ᱠᱟᱱ ᱚᱱᱠᱟᱜᱮ ᱫᱟᱠᱟ ᱩᱛᱩ ᱵᱟᱲᱟᱠᱟᱛᱮᱫ ᱠᱚ ᱡᱚᱢᱟ ᱢᱮᱱᱠᱷᱟᱱ ᱫᱚ ᱫᱚᱥᱟᱨ ᱦᱤᱞᱳᱜ ᱠᱟᱱᱟ ᱢᱟᱨᱟᱝ ᱫᱤᱱ ᱫᱚ ᱮᱱᱦᱤᱞᱚᱜ ᱫᱚᱠᱚ ᱵᱚᱸᱜᱟᱱᱟ ᱯᱩᱡᱟᱹᱭᱟᱠᱚ ᱟᱨ ᱜᱚᱲᱟᱨᱮᱜᱮ ᱡᱟᱹᱥᱛᱤ ᱫᱚᱠᱚ ᱯᱩᱡᱟᱹᱜᱼᱟ ᱟᱨ ᱚᱱᱟᱠᱷᱟᱹᱛᱤᱨ ᱛᱮ ᱟᱵᱚᱣᱟᱜ ᱥᱟᱱᱛᱟᱞ ᱠᱟᱞᱪᱟᱨ ᱨᱮᱫᱚ ᱢᱮᱱ ᱫᱟᱬᱮ ᱢᱮᱱᱛᱮᱫᱚ ᱥᱩᱠᱨᱤᱜᱮᱠᱚ ᱫᱟᱬᱮ ᱠᱚᱣᱟ ᱛᱚ ᱩᱱᱤ ᱥᱩᱠᱨᱤᱜᱮ ᱵᱚᱸᱜᱟ ᱵᱟᱲᱟ ᱠᱟᱛᱮᱜ ᱚᱱᱟᱡᱤᱞᱜᱮ ᱟᱨ ᱫᱮᱥᱤ ᱥᱤᱢᱠᱚ ᱵᱚᱸᱜᱟ ᱟᱠᱚᱣᱟ ᱡᱟᱦᱟᱸᱭᱠᱚ ᱥᱩᱠᱨᱤ ᱡᱮᱹᱞᱠᱚ ᱵᱟᱠᱚ ᱡᱚᱢᱟ ᱩᱱᱠᱩᱜᱮ ᱚᱱᱟ ᱫᱮᱥᱤ ᱥᱤᱢ ᱫᱚ ᱡᱚᱢᱟᱠᱚ ᱫᱮᱥᱤ ᱥᱤᱢ ᱡᱮᱞ ᱠᱚ ᱡᱚᱢᱟ ᱛᱚ ᱮᱱᱦᱤᱞᱚᱜ ᱫᱚ ᱪᱮᱫ ᱞᱮᱠᱟ ᱦᱳᱭᱳᱜᱼᱟ ᱢᱤᱫᱦᱚᱲ ᱢᱤᱫᱦᱚᱲᱟᱜ ᱚᱲᱟᱜ ᱮᱱᱦᱤᱞᱟᱹᱜ ᱫᱚ ᱵᱟᱠᱚ ᱫᱟᱲᱟᱱᱟ ᱥᱟᱱᱟᱢ ᱦᱚᱲᱜᱮ ᱱᱤᱡᱮᱨᱮᱱ ᱵᱚᱸᱜᱟ ᱠᱚ ᱦᱚᱦᱚᱣᱟᱭᱟ ᱥᱮ ᱚᱱᱟᱠᱚ ᱯᱟᱞᱟᱣᱟ ᱚᱱᱟᱦᱚᱛᱮᱫ ᱛᱮ ᱟᱨ ᱤᱱᱟᱹ ᱵᱚᱸᱜᱟᱱ ᱫᱚᱥᱟᱨ ᱦᱤᱞᱟᱹᱜ ᱠᱷᱚᱱᱜᱮ ᱟᱵᱚ ᱥᱟᱱᱛᱟᱞ ᱥᱚᱢᱟᱡᱽ ᱨᱮᱫᱚ ᱥᱟᱱᱟᱢ ᱦᱚᱲᱟᱜ ᱚᱲᱟᱜ ᱨᱮᱜᱮ ᱥᱤᱬᱤᱡ ᱜᱮᱵᱩᱱ ᱡᱚᱢᱟ ᱮᱱᱠᱟ ᱠᱟᱴᱮᱫ ᱜᱤ ᱢᱚᱲᱮ ᱫᱤᱱ ᱫᱚᱵᱚᱱ ᱯᱟᱞᱟᱣ ᱵᱟᱛᱟᱣᱟ